ᱤᱧᱟᱹᱜ ᱡᱤᱭᱟᱹᱱ ᱨᱮ ᱥᱟᱱᱟᱢ ᱠᱷᱚᱡ ᱨᱚᱢᱚᱡ ᱥᱟᱸᱜᱷᱟᱨ ᱫᱚ ᱦᱩᱭᱩᱜ ᱠᱟᱱᱟ ᱡᱚᱠᱷᱚᱱ ᱤᱧ ᱤᱧᱨᱮᱱ ᱜᱤᱫᱨᱟᱹᱧ ᱡᱟᱱᱟᱢ ᱞᱤᱫᱤᱭᱟ ᱢᱮᱱᱠᱷᱟᱱ ᱚᱱᱟᱞᱮᱠᱟᱱ ᱨᱟᱹᱥᱠᱟᱹᱫᱚ ᱛᱤᱥᱜᱤ ᱵᱟᱹᱧ ᱧᱟᱢ ᱟᱠᱟᱫᱟ ᱢᱮᱱᱠᱷᱟᱡ ᱤᱧᱴᱷᱮᱡᱠᱷᱚᱡ ᱟᱨᱢᱤᱫᱴᱮᱱ ᱡᱤᱣᱤᱧ ᱩᱛᱷᱱᱟᱹᱣ ᱞᱮᱫᱟ ᱚᱱᱟᱜᱤ ᱤᱧᱟᱹᱜ ᱡᱤᱭᱚᱱ ᱨᱮᱭᱟᱜ ᱟᱹᱰᱤ ᱢᱟᱨᱟᱝ ᱨᱚᱢᱚᱡ ᱥᱟᱸᱜᱷᱟᱨ ᱫᱚ ᱤᱧᱟᱹᱜ ᱚᱱᱟ ᱨᱟᱹᱥᱠᱟᱹ ᱫᱚ ᱟᱹᱰᱤ

ᱟᱹᱰᱤᱛᱮᱫ ᱟᱹᱰᱤ ᱫᱤᱥᱟᱹ ᱫᱚᱦᱚᱭ ᱞᱮᱠᱟᱱ ᱡᱮ ᱵᱟᱹᱧ ᱦᱤᱲᱤᱧᱟ ᱢᱮᱱᱛᱮ ᱟᱨ ᱚᱱᱟ ᱨᱟᱹᱥᱠᱟᱹ ᱥᱚᱸᱜᱮᱜ ᱮᱴᱟᱜ ᱟᱜ ᱨᱟᱹᱥᱠᱟᱹᱫᱚ ᱵᱟᱵᱩᱱ ᱛᱩᱞᱚᱱᱟ ᱫᱟᱲᱤᱜᱼᱟ ᱢᱮᱱᱠᱷᱟᱱ ᱚᱱᱟᱫᱚ ᱮᱠᱢᱟᱛᱨᱚ ᱢᱤᱫᱴᱮᱱ ᱠᱩᱲᱤᱜᱤᱭ ᱵᱟᱰᱟᱭᱟ ᱡᱮ ᱚᱱᱟᱨᱮᱭᱟᱜ ᱨᱟᱹᱥᱠᱟᱹ ᱢᱟᱱᱮᱦᱚᱸ ᱵᱟᱥᱮᱡ ᱢᱚᱪᱟᱛᱮ ᱵᱟᱭ ᱥᱚᱫᱚᱨ ᱫᱟᱲᱤᱭᱟᱜᱼᱟ ᱚᱱᱟᱫᱚ ᱚᱱᱛᱚᱨ ᱛᱟᱞᱟ ᱛᱮᱜᱤ ᱟᱡᱴᱷᱮᱡ ᱜᱤ ᱟᱡᱨᱤᱜᱤᱭ ᱫᱚᱦᱚ ᱫᱟᱲᱤᱭᱟᱜᱼᱟ ᱢᱮᱱᱠᱷᱟᱱᱮ ᱞᱟᱹᱭ ᱥᱚᱫᱚᱨ ᱞᱮᱠᱷᱟᱡ ᱦᱚᱸ ᱵᱟᱥᱮᱡ ᱮᱴᱟᱜ ᱦᱚᱲᱫᱚ ᱩᱱᱟᱹᱜ ᱫᱚ ᱵᱟᱭ ᱵᱩᱡᱷ ᱫᱟᱲᱤᱭᱟᱜᱼᱟ ᱟᱨ ᱤᱧᱟᱹᱜ ᱢᱤᱫᱴᱮᱱ ᱠᱷᱟᱥ ᱵᱮᱲᱟ ᱨᱮᱭᱟᱜ ᱠᱟᱛᱷᱟ ᱫᱤᱥᱟᱹ ᱢᱮᱱᱟᱜᱼᱟ ᱢᱮᱱᱠᱷᱟᱱ ᱫᱚ ᱵᱮᱲᱟ ᱨᱟᱠᱟᱵ ᱨᱮᱭᱟᱜ ᱡᱟᱦᱟᱸ ᱤᱧ ᱫᱟᱲᱟᱱᱤᱧ ᱪᱟᱞᱟᱣᱞᱮᱱᱟ ᱚᱱᱟᱫᱚ ᱟᱹᱰᱤ ᱢᱚᱪ ᱡᱟᱭᱜᱟ ᱛᱟᱦᱮᱸ ᱠᱟᱱᱟ ᱜᱚᱴᱟᱜᱤ ᱯᱟᱦᱟᱲᱛᱮ ᱮᱥᱮᱫ ᱛᱟᱦᱮᱸ ᱠᱟᱱᱟ ᱛᱚ ᱚᱸᱰᱮ ᱡᱚᱠᱷᱚᱱ ᱵᱮᱲᱟᱭ ᱨᱟᱠᱟᱵ ᱠᱟᱱ ᱛᱟᱦᱮᱸᱜᱼᱟ ᱛᱚᱠᱷᱚᱱ ᱚᱱᱟ ᱥᱤᱱ ᱟᱹᱰᱤᱢᱚᱪ ᱧᱮᱞᱚᱜ ᱠᱟᱱ ᱛᱟᱦᱮᱸᱜᱼᱟ ᱢᱮᱱᱠᱷᱟᱱ ᱚᱱᱟᱨᱮᱭᱟᱜ ᱚᱵᱤᱜᱚᱛᱟ ᱟᱹᱰᱤ ᱢᱚᱪ ᱛᱟᱦᱮᱸ ᱠᱟᱱᱟ